ᱦᱮᱞᱳ ᱦᱮᱸ ᱚᱠᱚᱭᱮᱢ ᱢᱮᱱᱮᱫᱼᱟ ᱦᱳᱭ ᱞᱟᱹᱭ ᱢᱮ ᱪᱮᱫ ᱨᱮᱭᱟᱜ ᱦᱮᱸ ᱦᱮᱸ ᱱᱚᱸᱰᱮ ᱫᱚ ᱡᱚᱛᱚᱣᱟᱜ ᱜᱮ ᱦᱩᱭᱩᱜ ᱜᱮᱭᱟ ᱩᱵ ᱠᱚᱦᱚᱸ ᱜᱮᱫ ᱦᱩᱭᱩᱜ ᱜᱮᱭᱟ ᱟᱨᱦᱚᱸ ᱢᱮᱫ ᱠᱩᱴᱤ ᱥᱮᱹᱵᱷ ᱠᱚᱦᱚᱸ ᱢᱮᱠᱟᱯ ᱠᱚᱦᱚᱸ ᱡᱚᱛᱚᱣᱟᱜ ᱜᱮ ᱦᱩᱭᱩᱜᱼᱟ ᱦᱳᱭ ᱚᱱᱟ ᱨᱮᱭᱟᱜ ᱫᱚ ᱡᱟᱹᱥᱛᱤ ᱫᱚ ᱵᱟᱝᱼᱟ ᱯᱚᱧᱪᱟᱥ ᱨᱩᱯᱤᱭᱟ ᱦᱳᱭ ᱚᱱᱟᱫᱚ ᱢᱟᱱᱮ ᱚᱱᱟ ᱨᱮᱭᱟᱜ ᱫᱚ ᱠᱟᱹᱴᱤᱡ ᱵᱟᱹᱲᱛᱤ ᱜᱮ ᱞᱟᱜᱟᱜᱼᱟ ᱚᱱᱟ ᱫᱩᱥᱚ ᱟᱲᱟᱭ ᱥᱚ ᱚᱱᱠᱟ ᱦᱮᱸ ᱚᱱᱟᱫᱚ ᱥᱮᱛᱟᱜ ᱱᱚ ᱵᱟᱡᱮ ᱥᱮᱫ ᱠᱷᱚᱱ ᱠᱷᱩᱞᱟᱹᱜᱼᱟ ᱟᱨ ᱟᱹᱭᱩᱵ ᱵᱮᱲᱟ ᱯᱟᱸᱪ ᱵᱟᱡᱮ ᱦᱟᱹᱨᱤᱡ ᱦᱳᱭ ᱡᱚᱛᱚ ᱫᱤᱱ ᱫᱚ ᱵᱟᱝᱼᱟ ᱨᱳᱵᱤᱵᱟᱨ ᱫᱚ ᱫᱚᱠᱟᱱ ᱵᱚᱱᱫᱷ ᱜᱮ ᱛᱟᱦᱮᱱᱟ ᱦᱳᱭ ᱦᱳᱭ ᱤᱱᱟᱹ ᱠᱚᱜᱮ ᱱᱚᱸᱰᱮ ᱢᱟ ᱟᱨᱦᱚᱸ ᱮᱴᱟᱜᱟᱜ ᱠᱚᱢᱟ ᱵᱟᱝᱼᱟ ᱦᱳᱭ ᱩᱵ ᱩᱵ ᱠᱟᱴᱤᱱ ᱠᱚᱦᱚᱸ ᱦᱩᱭᱩᱜ ᱜᱮᱭᱟ ᱚᱱᱟ ᱦᱚᱸ ᱰᱷᱮᱨ ᱫᱚ ᱵᱟᱹᱲᱛᱤ ᱫᱚ ᱵᱟᱝᱼᱟ ᱰᱮᱹᱲᱥᱚ ᱮᱠᱥᱚ ᱯᱚᱪᱟᱥ ᱵᱷᱤᱛᱨᱤ ᱨᱮᱜᱮ ᱦᱩᱭᱩᱜᱼᱟ ᱦᱳᱭ ᱢᱤᱫ ᱨᱚᱠᱚᱢᱟᱜ ᱫᱚ ᱵᱟᱝᱼᱟ ᱡᱟᱦᱟᱸ ᱞᱮᱠᱟᱱ ᱠᱟ ᱠᱟᱴᱤᱝ ᱦᱩᱭᱩᱜᱼᱟ ᱚᱱᱠᱟᱜᱮ ᱯᱚᱭᱥᱟ ᱦᱚᱸ ᱦᱟᱛᱟᱣᱟ ᱦᱮᱸ ᱦᱳᱭ ᱦᱳᱭ ᱛᱚᱵᱮ ᱦᱮᱸ ᱴᱷᱤᱠ ᱜᱮᱭᱟ